ᱛᱤᱨᱤᱥᱮ ᱡᱩᱱ ᱫᱩ ᱦᱟᱡᱟᱨ ᱛᱮᱭᱤᱥ ᱵᱟᱭᱤᱥᱮ ᱡᱩᱱ ᱫᱩ ᱦᱟᱡᱟᱨ ᱛᱮᱭᱤᱥ ᱯᱚᱱᱨᱚᱭ ᱟᱜᱚᱥᱴ ᱫᱩ ᱦᱟᱡᱟᱨ ᱵᱟᱨᱚ ᱥᱳᱞᱞᱳᱭ ᱯᱷᱮᱵᱽᱨᱩᱣᱟᱨᱤ ᱫᱩ ᱦᱟᱡᱟᱨ ᱪᱳᱫᱫᱳ ᱥᱚᱛᱮᱨᱳᱭ ᱱᱚᱵᱷᱮᱢᱵᱚᱨ ᱫᱩ ᱦᱟᱡᱟᱨ ᱛᱮᱭᱤᱥ